ᱦᱮᱞᱳ ᱚᱠᱚᱭᱮᱢ ᱢᱮᱱᱮᱜᱼᱟ ᱚᱸᱻ ᱦᱚᱸ ᱟᱫᱚ ᱛᱤᱨᱮᱢ ᱦᱮᱡ ᱞᱮᱱᱟ ᱛᱤᱨᱮᱢ ᱦᱮᱡ ᱞᱮᱱᱟ ᱛᱟᱦᱮᱱ ᱚᱸᱻ ᱦᱚᱸ ᱚᱸᱻ ᱦᱚᱸ ᱟᱫᱚ ᱦᱩᱭ ᱫᱟᱲᱮᱜᱼᱟ ᱠᱟᱥᱴᱚᱢᱟᱨ ᱠᱚᱠᱚ ᱛᱟᱦᱮᱱ ᱤᱭᱟᱹ ᱠᱚᱠᱚ ᱛᱟᱦᱮᱸ ᱱᱟᱥᱮ ᱟᱹᱠᱷᱨᱤᱧ ᱠᱚ ᱟᱫᱚ ᱩᱱᱠᱩ ᱜᱮ ᱪᱮᱫ ᱞᱮᱠᱟᱱᱟᱜ ᱠᱚ ᱮᱢᱟᱜ ᱢᱮᱭᱟ ᱚᱱᱟ ᱢᱟ ᱵᱟᱹᱧ ᱢᱮᱱ ᱫᱟᱲᱮᱭᱟᱜᱼᱟ ᱟᱨ ᱱᱮᱛᱟᱨ ᱢᱟ ᱥᱮᱛᱳᱝ ᱫᱤᱱ ᱠᱟᱱᱟ ᱥᱮ ᱚᱱᱟ ᱢᱚᱛᱞᱚᱵ ᱡᱟᱦᱟᱱᱟᱜ ᱠᱚ ᱵᱮᱱᱟᱣ ᱠᱟᱜ ᱠᱟᱱᱟ ᱚᱱᱟ ᱞᱚᱜᱚᱱ ᱠᱷᱟᱨᱟᱯᱚᱜ ᱠᱟᱱᱟ ᱟᱫᱚ ᱦᱩᱭ ᱫᱟᱲᱮᱭᱟᱜᱼᱟ ᱚᱱᱠᱟ ᱠᱚ ᱮᱢᱟᱜ ᱢᱮᱭᱟ ᱟᱫᱚ ᱤᱭᱟᱹ ᱟᱨᱚ ᱦᱤᱡᱩᱜ ᱢᱮ ᱱᱚᱝᱠᱟ ᱜᱮ ᱦᱳᱭ ᱟᱨ ᱵᱮᱥᱼᱟᱜ ᱦᱳᱭ ᱵᱟᱞᱮ ᱮᱢᱟ ᱠᱚᱣᱟ ᱟᱫᱚ ᱚᱱᱠᱟ ᱦᱩᱭ ᱜᱚᱫᱽᱱᱟ ᱜᱟᱞᱛᱤ ᱠᱚᱜ ᱠᱮᱫᱟ ᱠᱚ ᱟᱫᱚ ᱞᱟᱹᱭ ᱠᱚᱣᱟᱧ ᱱᱟᱦᱟᱸᱜ ᱫᱮᱠᱷᱤᱱ ᱢᱮᱱᱛᱮ ᱱᱚᱝᱠᱟ ᱫᱚ ᱟᱞᱚ ᱯᱮ ᱮᱢᱟ ᱠᱚᱣᱟ ᱠᱟᱹᱴᱤᱡ ᱧᱮᱞ ᱧᱚᱜ ᱠᱟᱛᱮ ᱮᱢᱟ ᱠᱚᱯᱮ ᱵᱟᱠᱷᱟᱱ ᱚᱱᱠᱟ ᱪᱮᱢᱵᱟᱨ ᱠᱚᱠᱚ ᱦᱤᱡᱩᱜᱼᱟ ᱦᱚᱭ ᱦᱟᱸᱜ ᱤᱫᱤᱭᱟᱠᱚ ᱢᱮᱱᱠᱷᱟᱡ ᱦᱳᱭ ᱵᱟᱠᱚ ᱦᱟᱛᱟᱣ ᱟᱠᱚ ᱦᱳᱭ ᱟᱫᱚ ᱦᱤᱡᱩᱜ ᱢᱮ ᱱᱚᱝᱠᱟᱜᱮ ᱟᱨ ᱪᱮᱫ ᱠᱚ ᱢᱮᱱᱟ ᱱᱚᱝᱠᱟ ᱫᱚ ᱵᱟᱞᱮ ᱮᱢᱚᱜᱼᱟ ᱵᱚᱨᱚᱝ ᱚᱱᱟ ᱨᱮᱭᱟᱜ ᱯᱩᱭᱥᱟᱹ ᱡᱩᱫᱤ ᱡᱟᱦᱟᱸ ᱛᱤᱱᱟᱹᱜ ᱯᱩᱭᱥᱟᱹᱢ ᱮᱢ ᱟᱠᱟᱱ ᱚᱱᱟ ᱨᱮᱱᱟᱝ ᱠᱷᱟᱱ ᱤᱱᱟᱹ ᱦᱤᱞᱳᱜ ᱫᱚ ᱯᱷᱨᱤ ᱛᱮᱦᱚᱸ ᱞᱮ ᱮᱢᱟ ᱢᱟ ᱠᱚᱢ ᱯᱩᱭᱥᱟᱹ ᱞᱮ ᱦᱟᱛᱟᱣᱟ ᱦᱳᱭ ᱦᱳᱭ ᱦᱳᱭ ᱮᱢᱟ ᱠᱚᱣᱟᱞᱮ ᱚᱱᱠᱟᱜᱮ ᱦᱳᱭ ᱞᱟᱹᱭ ᱠᱚᱣᱟᱧ ᱦᱟᱸᱜ ᱦᱮᱸ ᱟᱨ ᱟᱢᱫᱚ ᱚᱠᱟ ᱠᱷᱚᱱ ᱢᱮᱱᱮᱜᱼᱟᱢ ᱚᱸᱻ ᱦᱚᱸ ᱦᱳᱭᱛᱚ ᱟᱫᱚ ᱦᱤᱡᱩᱜ ᱢᱮ ᱱᱟᱦᱟᱸᱜ ᱚᱱᱠᱟᱜᱮ ᱱᱤᱛᱚᱜ ᱫᱚ ᱞᱟᱹᱭ ᱠᱚᱣᱟᱧ ᱦᱟᱸᱜ ᱟᱨ ᱵᱟᱞᱮ ᱵᱟᱲᱟᱭ ᱞᱮᱜᱼᱟ ᱟᱨ ᱱᱚᱝᱠᱟ ᱤᱭᱟᱹ ᱦᱚᱸ ᱦᱳᱭ ᱦᱟᱸᱜ ᱱᱚᱝᱠᱟ ᱵᱟᱠᱚ ᱞᱟᱹᱭ ᱨᱩᱣᱟᱹᱲ ᱠᱟᱜᱼᱟ ᱟᱨᱠᱤ ᱢᱮᱱᱛᱮ ᱱᱚᱣᱟ ᱫᱚᱠᱟᱱ ᱨᱮ ᱱᱚᱝᱠᱟ ᱠᱚ ᱮᱢᱚᱜ ᱢᱮᱱᱛᱮ ᱠᱷᱟᱨᱟᱯ ᱠᱷᱟᱨᱟᱯᱟᱜ ᱠᱚ ᱮᱢᱚᱜ ᱠᱟᱱᱟ ᱢᱮᱱᱛᱮ ᱦᱳᱭ ᱦᱳᱭ ᱟᱫᱚ ᱢᱟ ᱤᱫᱤ ᱩᱛᱟᱹᱨ ᱠᱮᱜ ᱟᱢ ᱟᱨ ᱴᱷᱤᱠᱟᱹ ᱦᱚᱸ ᱵᱟᱞᱮ ᱴᱷᱤᱠᱟᱹ ᱞᱟᱜᱼᱟ ᱟᱨ ᱮᱢᱚᱜ ᱦᱚ ᱦᱚ ᱦᱚᱸ ᱚᱱᱠᱟ ᱠᱚ ᱮᱢ ᱠᱟᱫᱟ ᱩᱱᱠᱩ ᱦᱚᱸ ᱯᱟᱞᱮᱜ ᱵᱟᱠᱚ ᱴᱷᱤᱠᱟᱹ ᱞᱮᱜ ᱜᱮᱭᱟ ᱵᱟᱠᱷᱟᱱ ᱢᱟ ᱱᱚᱝᱠᱟᱱᱟᱜ ᱢᱟ ᱵᱟᱝ ᱮᱢᱚᱜ ᱫᱚᱨᱠᱟᱨ ᱥᱮ ᱦᱳᱭ ᱦᱳᱭ ᱦᱳᱭ ᱠᱤᱨᱤᱧ ᱠᱟᱛᱮ ᱠᱚ ᱤᱫᱤᱭᱟ ᱟᱨ ᱠᱷᱟᱨᱟᱯᱟᱜ ᱫᱚ ᱪᱮᱫ ᱞᱮᱠᱟ ᱠᱚ ᱡᱚᱢᱟ ᱚᱲᱟᱜ ᱨᱮ ᱤᱫᱤ ᱠᱟᱛᱮ ᱦᱳᱭ ᱦᱳᱭ ᱦᱳᱭ ᱯᱷᱳᱱ ᱟᱫᱮ ᱛᱟᱦᱮᱸᱜ ᱯᱷᱳᱱ ᱞᱮᱫᱼᱟ ᱯᱮ ᱚᱸᱻ ᱦᱮᱸ ᱦᱳᱭ ᱠᱷᱩᱞᱟᱹ ᱜᱮᱭᱟ ᱦᱳᱭ ᱞᱟᱹᱭ ᱟᱠᱚᱣᱟᱧ ᱦᱟᱸᱜ ᱦᱳᱭ ᱦᱳᱭ ᱞᱟᱹᱭ ᱟᱠᱚᱣᱟᱹᱧ ᱦᱳᱭ ᱛᱚᱵᱮ ᱢᱟ ᱤᱧᱦᱚᱸ ᱞᱟᱹᱭ ᱟᱠᱚᱣᱟᱹᱧ ᱴᱷᱤᱠ ᱜᱮᱭᱟ